ᱟᱞᱮ ᱱᱚᱣᱟ ᱴᱚᱴᱷᱟ ᱨᱮᱫᱚ ᱢᱟᱱᱮ ᱯᱩᱠᱷᱨᱤ ᱥᱮ ᱰᱚᱵᱦᱟᱜ ᱜᱟᱰᱟ ᱚᱱᱟᱠᱚᱨᱮᱫᱚ ᱯᱩᱠᱷᱨᱤ ᱰᱚᱵᱦᱟᱜ ᱠᱚᱨᱮᱫᱚ ᱢᱟᱹᱝᱜᱨᱤ ᱦᱟᱠᱩ ᱛᱟᱞᱮ ᱦᱟᱹᱠᱩ ᱛᱟᱯᱚᱨ ᱨᱩᱭ ᱠᱟᱛᱞᱟ ᱦᱟᱠᱩ ᱠᱩᱦᱚᱸ ᱢᱮᱱᱟᱜᱠᱩ ᱜᱮᱭᱟ ᱟᱨ ᱜᱟᱰᱟ ᱠᱚᱨᱮᱫᱚ ᱵᱚᱣᱟᱲ ᱥᱚᱞ ᱤᱪᱟᱹᱜ ᱫᱩᱬᱤ ᱮᱢᱟᱛ ᱛᱮᱱᱠᱩᱡ ᱟᱫᱚ ᱤᱧᱫᱚ ᱯᱩᱠᱷᱨᱤ ᱠᱚᱨᱮᱫᱚ ᱢᱟᱹᱝᱜᱨᱤ ᱠᱚᱭ ᱦᱟᱠᱩᱜᱮ ᱯᱟᱹᱥᱤ ᱡᱷᱟᱹᱞᱤᱴᱮᱧ ᱥᱟᱵ ᱵᱟᱲᱟᱠᱚᱣᱟ ᱟᱨ ᱜᱟᱰᱟ ᱠᱚᱨᱮᱫᱚ ᱚᱨ ᱡᱷᱟᱹᱞᱤ ᱡᱟᱜᱮ ᱵᱚᱣᱟᱲᱦᱟᱠᱩ ᱤᱪᱟᱹᱜ ᱦᱟᱹᱠᱩᱟᱞᱮ ᱱᱚᱸᱰᱮ ᱫᱚ ᱢᱟᱹᱝᱜᱨᱤ ᱦᱟᱹᱠᱩ ᱠᱚᱫᱚ ᱱᱚᱣᱟ ᱢᱟᱨᱠᱮᱴᱤᱝ ᱨᱮᱫᱚ ᱮᱠᱷᱚᱱ ᱫᱚ ᱫᱮᱥᱤ ᱢᱟᱹᱝᱜᱨᱤ ᱠᱚᱫᱚ ᱥᱟᱛᱥᱚ ᱛᱷᱮᱠᱮ ᱟᱴᱥᱚ ᱴᱟᱠᱟ ᱠᱟᱛᱮᱜ ᱠᱤᱞᱚ ᱧᱟᱢᱚᱜ ᱛᱮ ᱩᱠᱠ ᱩ ᱦᱟᱠᱩᱜᱮ ᱵᱮᱥᱤᱫᱚ ᱥᱟᱵᱨᱮᱭᱟᱜ ᱪᱮᱥᱴᱟ ᱛᱟᱦᱮᱱᱟ ᱥᱮ ᱜᱟᱰᱟ ᱨᱮᱦᱚᱸ ᱪᱤᱝᱲᱤ ᱦᱟᱹᱠᱩᱜᱤ ᱩᱱᱠᱩᱣᱟᱜ ᱫᱚᱨ ᱪᱟᱨᱥᱚ ᱴᱟᱠᱟ ᱠᱟᱛᱮᱫ ᱠᱤᱞᱚ ᱪᱟᱞᱟᱜ ᱛᱮ ᱩᱱᱠᱩᱜᱤ ᱤᱧᱫᱚ ᱪᱤᱝᱲᱤ ᱦᱟᱹᱠᱩ ᱜᱤᱧ ᱡᱷᱟᱹᱞᱤ ᱵᱟᱲᱟ ᱠᱚᱣᱟ